ᱡᱚᱠᱷᱚᱱ ᱤᱧ ᱡᱷᱟᱲᱜᱨᱟᱢ ᱯᱷᱮᱠᱴᱚᱨᱤ ᱠᱟᱹᱢᱤᱧ ᱥᱮᱱ ᱞᱮᱱᱟ ᱟᱨ ᱚᱱᱟ ᱡᱷᱟᱲᱜᱨᱟᱢ ᱯᱷᱮᱠᱴᱚᱨᱤ ᱥᱩᱨ ᱨᱮ ᱢᱤᱫᱴᱟᱝ ᱟᱛᱳ ᱢᱮᱱᱟᱜᱼᱟ ᱚᱱᱟ ᱟᱛᱳ ᱨᱮ ᱯᱚᱨᱚᱵᱽ ᱮᱱᱮᱡ ᱠᱚᱢᱯᱤᱴᱤᱥᱟᱱ ᱠᱚ ᱫᱚᱦᱚ ᱟᱠᱟᱫᱟ ᱚᱱᱟ ᱠᱷᱚᱵᱚᱨ ᱧᱟᱢ ᱠᱟᱛᱮ ᱟᱞᱮ ᱟᱛᱳ ᱨᱮᱱ ᱥᱟᱱᱟᱢ ᱦᱚᱲ ᱠᱚᱹᱧ ᱞᱟᱹᱭᱟᱫ ᱠᱚᱣᱟ ᱟᱞᱮ ᱟᱛᱳ ᱨᱮᱱ ᱥᱟᱱᱟᱢ ᱦᱚᱲ ᱠᱚᱜᱮ ᱨᱮᱵᱮᱱ ᱱᱟᱠᱚ ᱡᱮ ᱯᱚᱨᱚᱵᱽ ᱮᱱᱮᱡ ᱠᱚᱢᱯᱤᱴᱤᱥᱟᱱ ᱵᱚᱱ ᱪᱟᱞᱟᱜᱼᱟ ᱟᱫᱚ ᱟᱞᱮ ᱟᱛᱳ ᱨᱮᱱ ᱨᱩᱥᱤᱠᱟ ᱠᱚᱹᱧ ᱢᱮᱛᱟᱠᱚ ᱠᱟᱱᱟ ᱛᱟᱦᱚᱞᱮ ᱯᱚᱨᱚᱵᱽ ᱮᱱᱮᱡ ᱨᱮᱱᱟᱜ ᱡᱚᱛᱚ ᱥᱟᱯᱟᱵᱽ ᱤᱫᱤ ᱛᱟᱵᱚᱱ ᱯᱮ ᱚᱱᱠᱟ ᱜᱮ ᱟᱭᱢᱟ ᱟᱛᱳ ᱨᱮᱱ ᱨᱩᱥᱤᱠᱟ ᱠᱚ ᱦᱚᱸ ᱯᱚᱨᱚᱵᱽ ᱮᱱᱮᱡ ᱠᱚᱢᱯᱤᱴᱤᱥᱟᱱ ᱞᱟᱹᱜᱤᱫ ᱛᱮᱠᱚ ᱦᱮᱡ ᱟᱠᱟᱱᱟ ᱟᱨ ᱟᱞᱮ ᱫᱚ ᱯᱚᱨᱚᱵᱽ ᱮᱱᱮᱡ ᱟᱠᱷᱲᱟ ᱨᱮ ᱥᱮᱱ ᱠᱟᱛᱮ ᱧᱮᱞ ᱫᱟᱞᱮ ᱛᱩᱢᱫᱟᱜ ᱫᱚ ᱵᱟᱝ ᱠᱚ ᱟᱹᱜᱩ ᱟᱠᱟᱫᱟ ᱟᱫᱚ ᱮᱴᱟᱜ ᱟᱛᱳ ᱨᱮᱱ ᱨᱩᱥᱤᱠᱟ ᱠᱚᱧ ᱢᱮᱛᱟ ᱠᱚ ᱠᱟᱹᱱᱟᱹᱧ ᱟᱯᱮᱭᱟᱜ ᱯᱚᱨᱚᱵᱽ ᱮᱱᱮᱡ ᱫᱚ ᱦᱩᱭ ᱟᱠᱟᱱᱟ ᱛᱩᱢᱫᱟᱜ ᱮᱢ ᱦᱟᱛᱟᱲ ᱟᱞᱮ ᱯᱮ ᱟᱫᱚ ᱩᱱᱠᱩ ᱦᱚᱲ ᱛᱩᱢᱫᱟᱜ ᱠᱚ ᱮᱢᱟ ᱫᱤᱧᱟᱹ ᱟᱫᱚ ᱯᱚᱨᱚᱵᱽ ᱮᱱᱮᱡ ᱠᱚᱢᱯᱤᱴᱤᱥᱟᱱ ᱦᱩᱭ ᱮᱱ ᱛᱟᱞᱮᱭᱟ ᱦᱚᱜᱼᱚᱭ ᱱᱚᱝᱠᱟ ᱠᱟᱛᱮ ᱥᱟᱢᱟᱝ ᱫᱟᱯᱨᱟᱢ ᱮᱱᱟᱹᱧ ᱟᱨ ᱟᱹᱰᱤ ᱱᱟᱯᱟᱭ ᱛᱮ ᱧᱮᱞ ᱥᱟᱢᱴᱟᱣ ᱞᱮᱫᱟᱹᱧ